ᱥᱟᱱᱛᱟᱲᱤ ᱯᱟᱹᱨᱥᱤ ᱫᱚ ᱚᱥᱴᱨᱳ ᱮᱥᱤᱭᱟᱴᱤᱠ ᱯᱟᱹᱨᱥᱤ ᱜᱷᱟᱨᱚᱸᱡᱽ ᱨᱮᱭᱟᱜ ᱯᱟᱹᱨᱥᱤ ᱠᱟᱱᱟ ᱥᱟᱱᱛᱟᱲᱤ ᱯᱟᱹᱨᱥᱤ ᱫᱚ ᱟᱹᱰᱤ ᱫᱟᱢᱟᱱ ᱥᱮ ᱠᱮᱴᱮᱡ ᱟᱱᱟᱜ ᱯᱟᱹᱨᱥᱤ ᱠᱟᱱᱟ ᱱᱚᱣᱟ ᱯᱟᱹᱨᱥᱤ ᱛᱮᱫᱚ ᱨᱚᱨᱚᱲ ᱦᱚᱲ ᱫᱚ ᱱᱚᱣᱟ ᱵᱷᱟᱨᱚᱛ ᱫᱤᱥᱚᱢ ᱨᱮᱫᱚ ᱟᱹᱰᱤᱜᱟᱱ ᱢᱮᱱᱟᱜ ᱠᱚᱣᱟ ᱥᱟᱱᱛᱟᱲᱤ ᱯᱟᱹᱨᱥᱤ ᱨᱮᱭᱟᱜ ᱵᱤᱥᱮᱥᱚᱛᱟ ᱥᱮ ᱜᱩᱱ ᱠᱚᱫᱚ ᱟᱹᱰᱤᱜᱮ ᱥᱮ ᱟᱭᱢᱟ ᱜᱚᱴᱟᱝ ᱢᱮᱱᱟᱜᱼᱟ ᱡᱮᱞᱮᱠᱟ ᱟᱵᱚ ᱵᱚᱱ ᱢᱮᱱᱟ ᱥᱟᱱᱛᱟᱲᱤ ᱯᱟᱹᱨᱥᱤ ᱫᱚ ᱠᱟᱱᱣᱟ ᱥᱚᱨᱮᱥᱟᱱ ᱯᱟᱹᱨᱥᱤ ᱠᱟᱱᱟ ᱡᱟᱦᱟᱸ ᱫᱚ ᱱᱚᱰᱮ ᱫᱚ ᱱᱚᱣᱟ ᱯᱟᱹᱨᱥᱤ ᱨᱮ ᱦᱮᱸ ᱫᱚ ᱠᱟᱹᱢᱤ ᱡᱟᱹᱥᱛᱤ ᱵᱩᱡᱷᱟᱹᱜᱼᱟ ᱡᱮᱞᱮᱠᱟ ᱫᱟᱠᱟᱧ ᱡᱚᱢ ᱮᱫᱟ ᱚᱸᱰᱮ ᱫᱚ ᱠᱟᱹᱢᱤ ᱵᱩᱡᱷᱟᱹᱣ ᱫᱚ ᱥᱟᱱᱛᱟᱲᱤ ᱯᱟᱹᱨᱥᱤ ᱫᱚ ᱡᱚᱛᱚᱡ ᱥᱚᱨᱮᱥᱟᱱᱟᱜ ᱯᱟᱹᱨᱥᱤ ᱠᱟᱱᱟ ᱥᱟᱱᱛᱟᱲᱤ ᱯᱟᱹᱨᱥᱤ ᱫᱚ ᱦᱚᱸ ᱜᱞᱳᱴᱮᱞ ᱪᱮᱠ ᱥᱮᱞᱮᱫ ᱟᱱᱟᱜ ᱯᱟᱹᱨᱥᱤ ᱠᱟᱱᱟ ᱥᱟᱱᱛᱟᱲᱤ ᱯᱟᱹᱨᱥᱤ ᱨᱮᱫᱚ ᱡᱟᱹᱥᱛᱤ ᱢᱩ ᱴᱩᱰᱟᱹᱜ ᱥᱮ ᱜᱟᱹᱦᱞᱟᱹ ᱴᱩᱰᱟᱹᱜ ᱨᱮᱱᱟᱜ ᱵᱮᱵᱚᱦᱟᱨ ᱦᱚᱸ ᱡᱟᱹᱥᱛᱤ ᱜᱮᱭᱟ ᱡᱮᱞᱮᱠᱟ ᱟᱵᱚ ᱵᱚᱱ ᱧᱮᱞᱟ ᱱᱚᱰᱮ ᱞᱟᱹᱣᱠᱟᱹ ᱨᱮᱦᱚᱸ ᱢᱩ ᱴᱩᱰᱟᱹᱜ ᱵᱮᱵᱚᱦᱟᱨᱚᱜ ᱠᱟᱱᱟ ᱥᱟᱱᱛᱟᱲᱤ ᱯᱟᱹᱨᱥᱤ ᱨᱮᱫᱚ ᱴᱷᱤᱠᱟᱹ ᱵᱩᱴᱟᱹ ᱥᱟᱺᱦᱤᱡ ᱵᱟᱲᱟᱭᱚᱜᱼᱟ ᱡᱮ ᱡᱤᱣᱤᱭᱟᱱ ᱥᱮ ᱵᱤᱱ ᱡᱤᱣᱤᱭᱟᱱ ᱠᱚ ᱢᱮᱛᱟᱭ ᱠᱟᱱᱟ ᱡᱮᱞᱠᱟ ᱧᱮᱞ ᱟᱵᱚᱱ ᱡᱟᱦᱟᱸᱭ ᱜᱮ ᱨᱚᱲ ᱚᱠᱛᱮ ᱥᱮ ᱢᱮᱱᱮᱭᱟᱢ ᱢᱮᱱ ᱚᱠᱛᱮ ᱵᱟᱲᱟᱭᱚᱜᱼᱟ ᱡᱮ ᱩᱱᱤ ᱫᱚ ᱵᱤᱱ ᱡᱤᱣᱤᱭᱟᱱ ᱥᱮ ᱡᱤᱣᱤᱣᱟᱱ ᱠᱟᱱᱟᱭ ᱥᱮ ᱪᱮᱫ ᱞᱮᱠᱟᱱ ᱫᱟᱠᱟᱧ ᱡᱚᱢ ᱮᱫᱟ ᱥᱮ ᱚᱸᱰᱮᱧ ᱪᱟᱞᱟᱜᱼᱟ ᱱᱚᱣᱟ ᱠᱚᱫᱚ ᱡᱤᱣᱤᱭᱟᱱ ᱟᱨ ᱚᱱᱟ ᱤᱫᱤᱢᱮ ᱥᱮ ᱱᱚᱣᱟ ᱤᱫᱤᱢᱮ ᱱᱚᱣᱟ ᱠᱚᱫᱚ ᱵᱤᱱ ᱡᱤᱣᱤᱭᱟᱱ ᱠᱟᱱᱟ ᱟᱨᱦᱚᱸ ᱵᱚᱱ ᱧᱮᱞᱟ ᱥᱟᱱᱛᱟᱲᱤ ᱯᱟᱹᱨᱥᱤ ᱫᱚ ᱟᱵᱚ ᱨᱚᱨᱚᱲ ᱦᱚᱲ ᱫᱚ ᱟᱹᱰᱤᱞᱮᱠᱟᱱ ᱥᱮ ᱟᱹᱰᱤ ᱟᱢᱫᱟ ᱴᱚᱴᱷᱟ ᱠᱚᱨᱮᱜ ᱢᱮᱱᱟᱜ ᱠᱚᱣᱟ ᱱᱚᱣᱟ ᱛᱮᱫᱚ ᱟᱭᱢᱟ ᱞᱮᱠᱟᱱ ᱠᱟᱹᱢᱤ ᱦᱚᱨᱟ ᱥᱮ ᱤᱭᱟᱹ ᱠᱚ ᱜᱟᱱᱚᱜ ᱛᱟᱵᱚᱱᱟ ᱥᱟᱱᱛᱟᱲᱤ ᱯᱟᱹᱨᱥᱤ ᱦᱚᱸ ᱱᱤᱛᱚᱜ ᱫᱚ ᱤᱭᱟᱹ ᱥᱚᱝᱵᱤᱫᱷᱟᱱ ᱨᱮ ᱥᱮᱞᱮᱫ ᱠᱟᱱᱟ